ᱤᱧ ᱵᱚᱨᱥᱟ ᱫᱤᱱ ᱨᱮ ᱱᱮᱥ ᱫᱚ ᱥᱟᱦᱟᱱ ᱠᱚ ᱵᱮᱥᱤ ᱵᱟᱹᱧ ᱨᱚᱦᱚᱲ ᱫᱟᱲᱮᱠᱟᱜ ᱛᱟᱦᱮᱱᱟ ᱛᱟᱦᱚᱞᱮ ᱥᱴᱳᱵᱷ ᱢᱤᱫᱴᱮᱱ ᱠᱤᱨᱤᱧ ᱟᱹᱜᱩ ᱦᱩᱭ ᱞᱮᱱᱟ ᱥᱤᱞᱫᱟᱹ ᱵᱟᱡᱟᱨ ᱠᱷᱚᱱᱟᱜ ᱟᱞᱮᱭᱟᱜ ᱥᱩᱨ ᱜᱮᱭᱟ ᱵᱟᱡᱟᱨ ᱵᱟᱥᱛᱮ ᱪᱟᱞᱟᱜ ᱦᱩᱭᱩᱜᱼᱟ ᱫᱚᱥ ᱵᱟᱨᱚ ᱠᱤᱞᱳᱢᱤᱴᱟᱨ ᱜᱟᱱ ᱦᱩᱭᱩᱜᱼᱟ ᱚᱱᱟ ᱤᱥᱴᱳᱵᱷ ᱦᱟᱛᱟᱣ ᱠᱟᱛᱮᱜ ᱫᱚᱢᱮᱧ ᱴᱷᱚᱠᱟᱣ ᱮᱱᱟ ᱫᱟᱢ ᱫᱚ ᱵᱮᱥᱤ ᱠᱚ ᱦᱟᱛᱟᱣ ᱠᱮᱜ ᱜᱮᱛᱤᱧᱟ ᱛᱳ ᱵᱮᱥᱤ ᱫᱤᱱ ᱪᱟᱞᱟᱣ ᱦᱚᱸ ᱵᱟᱝ ᱪᱟᱞᱟᱣᱱᱟ ᱫᱤᱭᱮ ᱵᱟᱨᱯᱮ ᱪᱟᱸᱫᱳ ᱢᱚᱫᱽᱫᱷᱮ ᱨᱮᱜᱮ ᱠᱷᱟᱨᱟᱯ ᱮᱱᱟ ᱥᱩᱱᱩᱢ ᱡᱷᱟᱨᱟᱣ ᱮᱱᱟ ᱞᱟᱛᱟᱨ ᱥᱮᱜ ᱛᱮ ᱟᱹᱰᱤ ᱡᱟᱹᱥᱛᱤᱧ ᱴᱷᱚᱠᱟᱣ ᱮᱱᱟ ᱱᱚᱣᱟ ᱥᱴᱳᱵᱷ ᱦᱟᱛᱟᱣ ᱨᱮ ᱟᱯᱮ ᱛᱟᱦᱞᱮ ᱟᱯᱮ ᱫᱚᱯᱮ ᱴᱷᱚᱠᱟᱜ ᱜᱮᱭᱟ ᱥᱮ ᱵᱟᱝ ᱵᱟᱹᱧ ᱵᱟᱲᱟᱭᱟ ᱱᱚᱣᱟ ᱯᱷᱟᱥᱴ ᱴᱟᱭᱤᱢ ᱴᱷᱚᱠᱟᱣ ᱛᱮᱫᱚ ᱠᱟᱹᱡ ᱠᱷᱟᱨᱟᱯ ᱫᱚᱧ ᱵᱩᱡᱷᱟᱹᱣ ᱠᱮᱜ ᱜᱮᱭᱟ ᱟᱫᱚ ᱪᱮᱜ ᱮᱢ ᱪᱤᱠᱟᱹᱭᱟ ᱴᱷᱚᱠᱟᱣ ᱮᱱ ᱨᱮᱦᱚᱸ ᱡᱮᱢᱚᱱ ᱟᱫᱚ ᱠᱷᱟᱨᱟᱯ ᱫᱤᱠ ᱦᱩᱭᱱᱟ ᱫᱚᱠᱟᱱ ᱨᱮ ᱦᱟᱛᱟᱣ ᱦᱩᱭᱩᱜᱼᱟ ᱦᱚᱲ ᱴᱷᱚᱠᱟᱣ ᱠᱟᱛᱮᱜ ᱠᱷᱟᱨᱟᱯ ᱫᱚ ᱫᱚᱠᱟᱱ ᱫᱟᱨ ᱟᱜ ᱦᱚᱸ ᱵᱷᱟᱜᱮ ᱫᱚ ᱵᱟᱝ ᱦᱩᱭ ᱞᱮᱱ ᱛᱟᱭᱟ ᱠᱷᱟᱨᱟᱯ ᱜᱮ ᱦᱩᱭᱮᱱ ᱛᱟᱭᱟ